ᱪᱟᱥ ᱟᱵᱟᱫᱽ ᱜᱚᱴᱟ ᱴᱚᱞᱟᱨᱮ ᱮᱴᱠᱮᱴᱚᱬᱮ ᱪᱟᱥᱤ ᱠᱚᱣᱟᱜ ᱦᱩᱭᱞᱮᱱ ᱛᱟᱠᱚ ᱜᱚᱲᱚ ᱥᱚᱯᱚᱦᱚᱫ ᱡᱟᱦᱟᱸ ᱠᱷᱚᱱ ᱧᱟᱢ ᱞᱮᱫᱟ ᱜᱚᱲᱚ ᱥᱚᱯᱚᱦᱚᱫ ᱫᱚ ᱥᱚᱨᱠᱟᱨᱮ ᱠᱷᱚᱭᱼᱠᱷᱚᱛᱤᱫᱚᱭ ᱮᱢᱟᱫᱠᱚ ᱛᱟᱦᱮᱱ ᱠᱷᱚᱭᱼᱠᱷᱚᱛᱤ ᱫᱚ ᱵᱤᱞᱚᱢᱛᱮ ᱥᱚᱨᱠᱟᱨ ᱠᱷᱚᱭᱼᱠᱷᱚᱛᱤᱫᱚᱭ ᱮᱢᱟᱫᱠᱚ ᱛᱮᱦᱮᱱ